ᱤᱧ ᱫᱚ ᱡᱷᱚᱛᱚ ᱠᱷᱚᱱ ᱰᱷᱮᱨ ᱤᱧ ᱜᱟᱞᱟᱝᱼᱟ ᱥᱮ ᱥᱤᱞᱟᱹᱭᱟᱹᱧ ᱚᱱᱟ ᱫᱚ ᱫᱚᱛᱚ ᱠᱚ ᱯᱮᱱᱴ ᱠᱚ ᱠᱩᱨᱛᱤ ᱠᱚ ᱥᱮ ᱥᱩᱴ ᱠᱚ ᱥᱟᱞᱣᱟᱨ ᱥᱩᱴ ᱥᱮ ᱮᱢᱟᱱ ᱟᱹᱰᱤ ᱚᱱᱠᱟᱱ ᱦᱚᱨᱚᱜ ᱡᱤᱱᱤᱥ ᱠᱚ ᱚᱱᱟ ᱠᱚᱫᱚ ᱞᱚᱜᱚᱱᱼᱞᱚᱜᱚᱱ ᱥᱤᱞᱟᱹᱭᱚᱜᱼᱟ ᱪᱮᱫᱟᱜ ᱥᱮ ᱚᱱᱟ ᱫᱚ ᱚᱝᱠᱟᱱ ᱡᱤᱱᱤᱥ ᱠᱟᱱᱟ ᱡᱟᱦᱟᱸ ᱫᱚ ᱞᱚᱜᱚᱱᱼᱞᱚᱜᱚᱱ ᱢᱤᱥᱤᱱ ᱛᱮ ᱥᱮ ᱡᱟᱦᱟᱸᱱᱟᱜ ᱛᱮᱜᱮ ᱥᱤᱞᱟᱹᱭ ᱫᱟᱲᱮᱭᱟᱜᱼᱟ ᱟᱨ ᱢᱤᱥᱤᱱ ᱛᱮ ᱥᱤᱞᱟᱹᱭ ᱫᱚ ᱟᱹᱰᱤ ᱜᱮ ᱟᱞᱜᱟᱦᱟᱱᱟ ᱪᱮᱫᱟᱜ ᱥᱮ ᱢᱤᱥᱤᱱ ᱛᱮᱫᱚ ᱢᱟᱱᱮ ᱜᱷᱚᱱᱴᱟ ᱨᱮ ᱢᱤᱫᱴᱟᱝ ᱮᱢ ᱥᱤᱞᱟᱹᱭ ᱯᱩᱨᱟᱹᱣᱟ ᱟᱨ ᱛᱤ ᱛᱮᱫᱚ ᱩᱱᱟᱹᱜ ᱫᱚ ᱵᱟᱢ ᱥᱤᱞᱟᱹᱭ ᱫᱟᱲᱮᱭᱟᱜᱼᱟ ᱢᱟᱱᱮ ᱢᱤᱫ ᱫᱤᱱ ᱛᱮ ᱢᱤᱫᱴᱟᱝ ᱜᱟᱱᱮᱢ ᱥᱤᱞᱟᱹᱭ ᱫᱟᱲᱮᱭᱟᱜᱼᱟ ᱵᱟᱝᱠᱷᱟᱱ ᱫᱚ ᱵᱟᱝ ᱦᱚᱸ ᱵᱟᱢ ᱥᱤᱞᱟᱹᱭ ᱯᱩᱨᱟᱹᱣ ᱫᱟᱲᱮᱭᱟᱜᱼᱟ ᱚᱱᱠᱟ ᱜᱮ ᱢᱤᱥᱤᱱ ᱫᱚ ᱱᱟᱦᱟᱜ ᱡᱩᱜᱽ ᱨᱮᱫᱚ ᱟᱹᱰᱤ ᱡᱟᱹᱥᱛᱤ ᱜᱮ ᱥᱤᱞᱟᱹᱭᱚᱜᱼᱟ ᱚᱱᱟ ᱛᱮᱫᱚ ᱡᱚᱛᱚ ᱢᱟᱱᱮ ᱡᱟᱦᱟᱸᱞᱮᱠᱟᱱᱟᱜ ᱰᱨᱮᱹᱥ ᱥᱮ ᱞᱩᱜᱽᱲᱤ ᱠᱚ ᱦᱚᱨᱚᱜ ᱥᱟᱱᱟᱢᱟ ᱚᱱᱠᱟᱱᱟᱜ ᱜᱮᱢ ᱵᱮᱱᱟᱣ ᱫᱟᱲᱮᱭᱟᱜᱼᱟ ᱚᱱᱟᱛᱮ ᱤᱧ ᱫᱚ ᱡᱟᱹᱥᱛᱤ ᱠᱟᱛᱮᱫ ᱫᱚ ᱥᱟᱞᱣᱟᱨ ᱥᱩᱴ ᱵᱮᱱᱟᱣᱤᱧ ᱠᱩᱥᱤᱭᱟᱜᱼᱟ ᱚᱱᱟ ᱫᱚ ᱞᱚᱜᱚᱱ ᱛᱮ ᱞᱚᱜᱚᱱ ᱵᱮᱱᱟᱜᱼᱟ ᱟᱨ ᱟᱨ ᱡᱟᱦᱟᱱᱟᱜ ᱡᱟᱹᱥᱛᱤ ᱠᱟᱹᱢᱤ ᱦᱚᱸ ᱵᱟᱝ ᱞᱟᱜᱟᱜᱼᱟ ᱢᱟᱱᱮ ᱥᱚᱢᱚᱭ ᱵᱟᱝ ᱞᱟᱜᱟᱜᱼᱟ ᱠᱟᱹᱢᱤ ᱫᱚ ᱤᱱᱟᱹᱜ ᱫᱚ ᱠᱟᱹᱢᱤ ᱥᱚᱢᱚᱭ ᱦᱚᱸ ᱠᱟᱹᱢᱤ ᱥᱚᱢᱚᱭ ᱦᱚᱸ ᱢᱮᱱᱴᱮᱱ ᱜᱚᱫᱚᱜᱼᱟ ᱚᱱᱟ ᱛᱮᱫᱚ ᱚᱱᱟᱛᱮ ᱤᱧ ᱫᱚ ᱡᱟᱹᱥᱛᱤ ᱠᱷᱚᱱ ᱡᱟᱹᱥᱛᱤ ᱫᱚ ᱥᱟᱞᱣᱟᱨ ᱥᱩᱴ ᱜᱟᱞᱟᱝ ᱤᱧ ᱠᱩᱥᱤᱭᱟᱜᱼᱟ